ᱟᱞᱮ ᱱᱤᱭᱟᱹ ᱴᱚᱴᱷᱟ ᱨᱮᱫᱚ ᱵᱩᱫ ᱵᱩᱫ ᱵᱟᱡᱟᱨ ᱥᱮᱫ ᱛᱮ ᱦᱟᱭᱨᱳᱰ ᱦᱮᱱᱟᱜ ᱼᱟ ᱡᱤᱴᱤ ᱨᱳᱰ ᱦᱮᱱᱟᱜᱼᱟ ᱜᱚᱴᱟ ᱞᱮ ᱥᱮᱱ ᱫᱟᱲᱮᱭᱟᱜ ᱤᱱᱟᱹ ᱠᱳᱞᱠᱟᱛᱟ ᱫᱤᱞᱞᱤ ᱵᱩᱢᱵᱟᱭ ᱟ ᱰᱤ ᱡᱷᱟᱹᱞ ᱡᱷᱟᱞ ᱞᱮ ᱪᱟᱞᱟᱜᱼᱟ ᱪᱟᱞᱟᱜᱼᱟ ᱦᱤᱡᱩᱜᱼᱟ ᱰᱷᱮᱨ ᱥᱟᱺᱜᱤᱧ ᱥᱟᱺᱜᱤᱧ ᱞᱮ ᱫᱟᱬᱟ ᱫᱟᱲᱮᱭᱟᱜᱼᱟ ᱵᱟᱸᱫᱽ ᱢᱮᱱᱟᱜ ᱢᱟᱱᱠᱚᱨ ᱥᱮᱫ ᱛᱮ ᱤᱭᱟᱹ ᱨᱮᱹᱞ ᱞᱟᱭᱤᱱ ᱚᱱᱟ ᱛᱮᱦᱚᱸ ᱟᱹᱰᱤ ᱥᱟᱺᱜᱤᱧ ᱥᱟᱺᱜᱤᱧ ᱛᱮ ᱱᱚᱜᱼᱚᱭ ᱞᱮ ᱪᱟᱞᱟᱣ ᱦᱤᱡᱩᱜ ᱜᱮᱭᱟ ᱦᱚᱲ ᱠᱚ ᱪᱟᱞᱟᱜᱼᱟ ᱡᱟᱦᱟᱸ ᱥᱮᱫ ᱜᱮ ᱟᱹᱰᱤ ᱡᱷᱟᱹᱞ ᱡᱷᱟᱹᱞ ᱠᱚ ᱪᱟᱞᱟᱜᱼᱟ ᱚᱱᱛᱮ ᱦᱚᱸ ᱡᱟᱦᱟᱸ ᱥᱮᱫ ᱜᱮ ᱵᱷᱟᱜᱮ ᱵᱷᱟᱜᱮ ᱟᱥᱟᱱᱥᱳᱱ ᱥᱮᱫ ᱜᱚᱴᱟ ᱦᱟᱱᱛᱮ ᱦᱚᱸ ᱱᱚᱛᱮ ᱡᱟᱦᱟᱸ ᱥᱮᱫ ᱜᱤ ᱪᱟᱞᱟᱣ ᱫᱟᱲᱮᱭᱟᱜᱼᱟ ᱥᱟᱺᱜᱤᱧ ᱥᱟᱺᱜᱤᱧ ᱛᱮᱢ ᱪᱟᱞᱟᱣ ᱫᱟᱲᱮᱭᱟᱜᱼᱟ ᱱᱚᱣᱟ ᱨᱮᱹᱞ ᱜᱟ ᱰᱤ ᱛᱮᱦᱚᱸ ᱟᱞᱮ ᱱᱤᱭᱟᱹ ᱴᱚᱴᱷᱟ ᱨᱮ ᱢᱟᱱᱠᱚᱨ ᱨᱮ ᱦᱮᱱᱟᱜᱼᱟ ᱱᱤᱭᱟᱹ ᱠᱚᱨᱮ ᱫᱚ ᱱᱚᱜᱼᱚᱭ ᱴᱳᱛᱳ ᱛᱮᱜᱮ ᱞᱮ ᱪᱟᱞᱟᱜᱼᱟ ᱵᱟᱡᱟᱨᱚᱜ ᱠᱩ ᱟᱨ ᱦᱚᱴᱚ ᱜᱟᱰᱮ ᱛᱮᱦᱚᱸ ᱞᱮ ᱪᱟᱞᱟᱜᱼᱟ ᱵᱟᱥ ᱵᱟᱥ ᱛᱮᱦᱚᱸ ᱞᱮ ᱪᱟᱞᱟᱜᱼᱟ ᱡᱚᱠᱷᱚᱱ ᱥᱳᱢᱳᱭ ᱦᱩᱭᱩᱜᱼᱟ ᱛᱚᱠᱷᱚᱱ ᱫᱚ ᱵᱟᱥ ᱚᱥᱳᱢᱳᱭ ᱨᱮᱫᱚ ᱴᱳᱴᱳ ᱛᱮᱜᱮ ᱞᱮ ᱪᱟᱞᱟᱜᱼᱟ ᱵᱟᱡᱟᱨ